ᱵᱟᱸᱠᱩᱲᱟ ᱦᱚᱱᱚᱛ ᱨᱮᱭᱟᱜ ᱢᱩᱬᱩᱛᱤᱭᱟᱹ ᱟᱨ ᱠᱟᱹᱣᱰᱤ ᱟᱹᱨᱤ ᱪᱟᱞᱟᱣ ᱠᱚ ᱫᱚ ᱦᱩᱭᱩᱜ ᱠᱟᱱᱟ ᱱᱚᱸᱰᱮ ᱫᱚ ᱵᱮᱯᱥᱟ ᱵᱟᱹᱱᱤᱡᱽᱡᱚ ᱠᱟᱛᱮ ᱜᱮ ᱪᱟᱞᱟᱣ ᱦᱩᱭᱩᱜ ᱠᱟᱱᱟ ᱟᱨ ᱵᱟᱸᱠᱩᱲᱟ ᱦᱚᱱᱚᱛ ᱨᱮᱫᱚ ᱵᱤᱨᱤᱫ ᱯᱷᱟᱨ ᱢᱮᱱᱛᱮ ᱫᱚ ᱱᱚᱸᱰᱮ ᱫᱚ ᱚᱱᱠᱟᱱᱟᱜ ᱥᱮᱬᱟᱱᱟᱜ ᱫᱚ ᱵᱟᱹᱱᱩᱜ ᱟᱠᱟᱫᱟ ᱱᱚᱸᱰᱮ ᱫᱚ ᱡᱟᱦᱟᱸ ᱫᱚ ᱵᱚᱱ ᱢᱮᱛᱟᱜ ᱠᱟᱱᱟ ᱠᱩᱴᱤᱨᱥᱤᱞᱯᱚ ᱱᱚᱣᱟ ᱠᱚᱜᱮ ᱟᱛᱳ ᱚᱲᱟᱜ ᱠᱚᱨᱮ ᱡᱟᱦᱟᱸ ᱵᱚᱱ ᱵᱮᱱᱟᱣ ᱫᱚ ᱯᱟᱹᱴᱤᱭᱟᱹ ᱜᱟᱞᱟᱝ ᱠᱷᱚᱱ ᱡᱚᱱᱚᱜ ᱜᱟᱞᱟᱝ ᱠᱷᱚᱱ ᱥᱤᱞᱯᱤᱧ ᱵᱮᱱᱟᱣ ᱠᱷᱚᱱ ᱱᱚᱣᱟ ᱠᱚᱜᱮ ᱦᱩᱭᱩᱜ ᱠᱟᱱᱟ ᱠᱩᱴᱤᱨᱥᱤᱞᱯᱟᱹ ᱱᱚᱝᱠᱟᱱᱟᱜ ᱠᱟᱛᱮ ᱜᱮ ᱢᱩᱬᱩᱛ ᱯᱤᱲ ᱪᱟᱞᱪᱟᱞᱟᱣ ᱠᱚᱫᱚ ᱦᱩᱭᱩᱜ ᱠᱟᱱᱟ